ᱛᱮᱦᱮᱧ ᱡᱟᱣᱨᱟ ᱟᱠᱟᱱ ᱤᱧᱟᱹᱜ ᱢᱩᱫᱽᱨᱮ ᱡᱟᱦᱟᱸ ᱫᱚ ᱤᱧ ᱴᱷᱮᱱ ᱫᱚ ᱚᱱᱟ ᱫᱚ ᱟᱹᱰᱤ ᱜᱚᱱᱚᱝ ᱟᱱᱟᱜ ᱪᱮᱫᱟᱜ ᱥᱮ ᱚᱱᱟ ᱫᱚ ᱤᱧ ᱟᱹᱰᱤ ᱦᱩᱰᱤᱝ ᱠᱷᱚᱱᱤᱧ ᱫᱚᱦᱚ ᱟᱹᱜᱩᱣᱟᱠᱟᱫᱟ ᱱᱤᱛᱚᱜ ᱦᱟᱨᱟ ᱡᱩᱣᱟᱹᱱ ᱟᱠᱟᱱᱟ ᱱᱤᱛ ᱦᱟᱹᱵᱤᱡ ᱢᱮᱱᱟᱜᱼᱟ ᱚᱱᱟ ᱦᱚᱛᱮᱫ ᱛᱮ ᱤᱧ ᱴᱷᱮᱱ ᱫᱚ ᱟᱹᱰᱤ ᱜᱚᱱᱚᱝ ᱟᱱᱟᱜ ᱠᱟᱱᱟ ᱱᱚᱣᱟ ᱫᱚ